ᱫᱟᱜ ᱨᱮ ᱯᱟᱭᱨᱟᱜ ᱚᱠᱛᱮ ᱱᱤᱨᱟᱹᱭ ᱛᱟᱦᱮᱱ ᱞᱟᱹᱜᱤᱫ ᱛᱮᱫᱚ ᱫᱟᱜ ᱨᱮᱱᱟᱜ ᱢᱟᱲᱟᱝ ᱜᱟᱹᱦᱤᱨ ᱧᱮᱞ ᱟᱹᱰᱤ ᱜᱮ ᱞᱟᱹᱠᱛᱤᱭᱟ ᱟᱨ ᱚᱱᱟ ᱜᱟᱹᱦᱤᱨ ᱨᱮ ᱢᱮᱱᱟᱜ ᱠᱷᱚᱪᱟ ᱠᱚ ᱥᱮ ᱫᱷᱤᱨᱤ ᱪᱟᱹᱴᱟᱹᱱᱤ ᱠᱚ ᱟᱨ ᱚᱱᱟ ᱪᱟᱹᱴᱟᱹᱱᱤ ᱵᱟᱹᱭᱥᱟᱹᱣ ᱟᱠᱟᱱ ᱥᱮᱭᱟᱞᱚᱢ ᱠᱚ ᱧᱮᱞ ᱫᱚ ᱟᱹᱰᱤ ᱜᱮ ᱞᱟᱹᱠᱛᱤ ᱠᱟᱱᱟ ᱪᱮᱫᱟᱜ ᱥᱮ ᱫᱟᱜ ᱨᱮ ᱯᱟᱭᱨᱟᱜ ᱚᱠᱛᱚ ᱫᱚᱱ ᱥᱚᱢᱚᱭ ᱠᱷᱚᱪᱟ ᱠᱚ ᱛᱟᱦᱮᱱ ᱠᱷᱟᱱ ᱚᱱᱟ ᱠᱚᱛᱮ ᱵᱟᱡᱟᱣᱟ ᱟᱨ ᱫᱷᱤᱨᱤ ᱪᱟᱹᱴᱟᱹᱱᱤ ᱠᱚᱨᱮᱫ ᱦᱚᱸᱢ ᱵᱟᱡᱟᱣᱟ ᱫᱷᱟᱨᱮ ᱨᱮᱱᱟᱜ ᱫᱷᱤᱨᱤ ᱪᱟᱹᱴᱟᱹᱱᱤ ᱥᱮᱭᱟᱞᱚᱢ ᱵᱟᱹᱭᱥᱟᱹᱣ ᱟᱠᱟᱱ ᱠᱷᱟᱱ ᱚᱱᱟᱨᱮ ᱛᱟᱲᱟᱢ ᱚᱠᱛᱚ ᱟᱪᱠᱟᱜᱮ ᱧᱩᱼᱧᱩᱨᱟ ᱟᱨ ᱚᱱᱟ ᱛᱮᱫᱚ ᱵᱚᱦᱚᱜ ᱦᱚᱸ ᱯᱚᱥᱟᱜ ᱫᱟᱲᱮᱭᱟᱜᱼᱟ ᱥᱮ ᱛᱤ ᱡᱟᱸᱜᱟ ᱦᱚᱸ ᱨᱟᱹᱯᱩᱫ ᱫᱟᱲᱮᱭᱟᱜ ᱟᱭ ᱟᱨ ᱫᱟᱜ ᱵᱷᱤᱛᱤᱨ ᱨᱮ ᱢᱮᱱᱟᱜ ᱠᱷᱚᱪᱟ ᱥᱮ ᱡᱟᱹᱱᱩᱢ ᱮᱢᱟᱱ ᱠᱚ ᱱᱚᱛᱮ ᱦᱚᱲᱢᱚ ᱫᱚ ᱟᱹᱰᱤ ᱜᱮ ᱵᱟᱹᱲᱤᱡᱟ ᱦᱚᱲᱢᱚ ᱠᱚ ᱫᱚᱢᱮ ᱜᱮᱫᱟᱭ ᱟᱨ ᱡᱟᱦᱟᱸ ᱡᱟᱭᱜᱟ ᱨᱮ ᱰᱷᱮᱨ ᱞᱤᱸᱜᱤᱱ ᱠᱟᱱ ᱥᱮ ᱫᱟᱜ ᱵᱟᱹᱨᱰᱩ ᱟᱹᱪᱩᱨᱚᱜ ᱠᱟᱱ ᱡᱟᱭᱜᱟ ᱠᱚᱨᱮᱫ ᱫᱚ ᱵᱟᱝ ᱜᱮ ᱫᱚᱱ ᱞᱟᱹᱠᱛᱤ ᱠᱟᱱᱟ ᱵᱟᱝᱠᱷᱟᱱ ᱚᱸᱰᱮ ᱫᱚ ᱟᱹᱛᱩᱣᱟ ᱟᱨ ᱵᱟᱨᱰᱩᱜ ᱠᱟᱱ ᱫᱟᱜ ᱴᱷᱮᱱ ᱫᱚ ᱵᱚᱞᱚ ᱟᱠᱟᱱ ᱠᱷᱟᱱ ᱚᱰᱳᱠ ᱫᱚ ᱟᱹᱰᱤ ᱜᱮ ᱢᱩᱥᱠᱤᱞᱟ ᱚᱱᱟᱛᱮ ᱡᱤᱣᱤ ᱦᱚᱸᱭ ᱠᱷᱚᱛᱤ ᱫᱟᱲᱮᱭᱟᱜᱼᱟ